ᱟᱵᱚ ᱥᱟᱱᱛᱟᱲᱟᱜ ᱡᱤᱵᱤᱠᱟ ᱫᱚ ᱟᱭᱢᱟ ᱨᱚᱠᱚᱢ ᱠᱟᱛᱮᱫ ᱠᱚ ᱠᱚᱨᱟᱣᱟ ᱡᱮᱢᱚᱱ ᱡᱟᱦᱟᱸᱭ ᱠᱚᱫᱚ ᱢᱟᱴᱮ ᱜᱷᱟᱴᱮ ᱠᱟᱹᱢᱤ ᱠᱟᱛᱮ ᱡᱤᱵᱤᱠᱟ ᱠᱚ ᱚᱨᱡᱚᱱᱟ ᱤᱧ ᱫᱚ ᱥᱤᱞᱯᱤ ᱠᱟᱹᱢᱤ ᱠᱟᱛᱮ ᱤᱧᱟᱜ ᱫᱚ ᱯᱨᱤᱭᱚ ᱜᱮ ᱥᱤᱞᱯᱤ ᱠᱟᱢᱤ ᱠᱟᱱ ᱛᱤᱧᱟ ᱡᱮᱴᱟ ᱤᱧ ᱠᱟᱹᱢᱤᱭᱟ ᱚᱱᱟ ᱠᱟᱹᱢᱤ ᱨᱮᱫᱚ ᱵᱷᱟᱜᱮ ᱜᱮ ᱨᱚᱡᱽᱜᱟᱨ ᱦᱳᱭᱳᱜ ᱛᱤᱧᱟ ᱨᱚᱡᱽᱜᱟᱨ ᱚᱱᱟ ᱨᱚᱡᱽᱜᱟᱨ ᱛᱮ ᱤᱧᱟᱜ ᱥᱚᱝᱥᱟᱨᱤᱧ ᱪᱟᱞᱟᱣᱟ ᱜᱤᱫᱟᱹᱨ ᱯᱤᱫᱟᱹᱨᱤᱧ ᱯᱟᱲᱦᱟᱣ ᱦᱚᱪᱚᱭᱮᱫ ᱠᱚᱣᱟ

ᱡᱟᱦᱟᱸ ᱟᱨ ᱠᱟᱹᱢᱤ ᱫᱚ ᱵᱟᱹᱧ ᱥᱟᱵ ᱮᱫᱟ ᱱᱤᱭᱟᱹ ᱠᱟᱹᱢᱤ ᱜᱮ ᱪᱤᱨᱚᱫᱤᱱᱤᱧ ᱴᱤᱠᱟᱹᱣ ᱫᱚᱦᱚᱭᱟ ᱟᱨ ᱱᱤᱭᱟᱹ ᱠᱟᱹᱢᱤ ᱱᱤᱭᱮ ᱜᱮ ᱤᱧᱟᱜ ᱥᱚᱝᱥᱟᱨᱤᱧ ᱪᱟᱞᱟᱣᱟ ᱵᱟᱹᱧ ᱜᱩᱡᱷᱟᱹᱣ ᱫᱟᱲᱮᱹᱭᱟᱫᱟ ᱟᱹᱰᱤ ᱟᱴ